ᱥᱚᱨᱠᱟᱨ ᱴᱷᱮᱱ ᱠᱷᱚᱱ ᱪᱟᱥ ᱠᱟᱹᱢᱤ ᱞᱟᱹᱜᱤᱫ ᱱᱟᱣᱟᱛᱮ ᱵᱤᱡᱽᱞᱤ ᱪᱤᱠᱟᱛᱮ ᱧᱟᱢᱚᱜᱼᱟ ᱢᱟᱱᱮ ᱟᱵᱚ ᱥᱚᱨᱠᱟᱨ ᱴᱷᱮᱱ ᱟᱵᱚ ᱪᱟᱥ ᱞᱟᱹᱜᱤᱫᱛᱮ ᱪᱟᱹᱥᱤ ᱦᱚᱲ ᱞᱟᱹᱜᱤᱫᱛᱮ ᱢᱟᱱᱮ ᱟᱵᱚ ᱥᱚᱨᱠᱟᱨ ᱴᱷᱮᱱ ᱠᱷᱚᱱᱟᱜ ᱵᱤᱡᱽᱞᱤ ᱪᱤᱠᱟᱵᱚᱱ ᱦᱟᱛᱟᱣᱟ ᱟᱵᱚᱢᱟ ᱪᱟᱥᱞᱮ ᱰᱷᱮᱨ ᱥᱮᱬᱟ ᱪᱟᱹᱥᱤ ᱦᱚᱲ ᱥᱮ ᱟᱵᱚ ᱰᱤᱦᱟᱹᱛᱨᱮ ᱛᱟᱦᱮᱱ ᱦᱚᱲᱫᱚ ᱟᱵᱚᱫᱚ ᱵᱤᱡᱽᱞᱤᱫᱚ ᱱᱤᱦᱟᱹᱛᱤ ᱫᱚᱨᱠᱟᱨᱜᱮ ᱮᱹᱠᱛᱚ ᱟᱵᱚ ᱧᱩᱛᱟᱹᱛ ᱨᱮᱵᱚᱱ ᱛᱟᱦᱮᱱᱟ ᱟᱨ ᱮᱹᱠᱛᱚ ᱟᱵᱚ ᱪᱟᱥ ᱞᱟᱹᱜᱤᱫ ᱫᱟᱜᱦᱚᱸ ᱫᱚᱨᱠᱟᱨ ᱮᱱᱠᱷᱟᱱ ᱟᱵᱚᱫᱚ ᱪᱮᱫ ᱛᱮᱵᱚᱱ ᱟᱵᱚ ᱵᱚᱱ ᱨᱟᱠᱟᱵᱟᱠᱤ ᱟᱵᱚ ᱴᱤᱱ ᱛᱮᱥᱮ ᱰᱤᱪᱤᱛᱮ ᱨᱟᱠᱟᱵ ᱠᱟᱛᱮᱫ ᱟᱵᱚᱢᱟ ᱪᱟᱥᱢᱟ ᱵᱟᱵᱚᱱ ᱫᱟᱲᱮᱭᱟᱜᱼᱟ ᱮᱱᱠᱷᱟᱱ ᱟᱵᱚᱫᱚ ᱥᱚᱨᱠᱟᱨ ᱴᱷᱮᱱ ᱱᱤᱭᱟᱹ ᱜᱮᱵᱚᱱ ᱱᱮᱦᱚᱨᱚᱜᱼᱟ ᱠᱤ ᱟᱞᱮᱫᱚ ᱫᱟᱜ ᱫᱚᱨᱠᱟᱨ ᱟᱨ ᱢᱟᱱᱞᱤᱭᱟ ᱥᱚᱨᱠᱟᱨ ᱟᱡ ᱟᱦᱟᱨ ᱥᱮ ᱠᱩᱧᱮ ᱞᱟ ᱦᱟᱵᱚᱱᱟ ᱥᱮ ᱚᱸᱰᱮ ᱠᱷᱚᱱ ᱟᱵᱚ ᱫᱤᱯᱤᱞ ᱠᱟᱛᱮᱫᱢᱟ ᱪᱟᱥᱢᱟ ᱵᱟᱵᱚᱱ ᱫᱟᱲᱮᱭᱟᱜᱼᱟ ᱟᱨ ᱮᱹᱠᱛᱚ ᱱᱤᱛᱚᱜ ᱮᱹᱠ ᱜᱚᱨᱚᱢ ᱫᱤᱱ ᱮᱱᱠᱷᱟᱱ

ᱵᱷᱮᱡᱟ ᱠᱟᱛᱮᱫ ᱟᱵᱚ ᱟᱨᱦᱚᱸ ᱢᱟᱱᱮ ᱟᱵᱚ ᱫᱟᱜ ᱨᱮᱱᱟᱜ ᱵᱮᱵᱚᱥᱛᱷᱟ ᱢᱟ ᱛᱟᱦᱮᱱ ᱜᱮᱭᱟ ᱢᱮᱱᱠᱷᱟᱱ ᱫᱟᱜ ᱨᱮᱱᱟᱜ ᱵᱮᱵᱚᱥᱛᱟ ᱵᱟᱭ ᱛᱟᱦᱮᱸᱞᱮᱱᱟ ᱢᱟᱱᱮ ᱟᱵᱚ ᱵᱤᱡᱽᱞᱤ ᱵᱟᱝᱠᱷᱟᱱ ᱟᱵᱚ ᱫᱟᱜ ᱵᱟᱵᱚᱱ ᱨᱟᱠᱟᱵ ᱫᱟᱲᱮᱭᱟᱜ ᱠᱷᱟᱹᱛᱤᱨ ᱟᱵᱚ ᱥᱚᱨᱠᱟᱨ ᱟᱵᱚ